ᱟᱞᱮ ᱫᱚ ᱱᱤᱭᱟᱹ ᱥᱟᱶᱛᱟᱞ ᱥᱚᱢᱟᱡᱽ ᱨᱮ ᱟᱹᱰᱤ ᱜᱟᱱ ᱯᱚᱨᱚᱵ ᱢᱮᱱᱟᱜ ᱟᱠᱟᱫᱟ ᱢᱟᱱᱮ ᱡᱚᱛ ᱡᱮᱞᱟ ᱨᱮᱜᱮ ᱥᱟᱶᱛᱟᱞ ᱵᱚᱭᱦᱟ ᱢᱮᱱᱟᱜ ᱵᱚᱱᱟ ᱡᱚᱛᱚ ᱨᱚᱠᱚᱢ ᱡᱚᱛᱚ ᱨᱚᱠᱚᱢ ᱯᱚᱨᱚᱵᱽ ᱜᱮ ᱢᱮᱱᱟᱜ ᱛᱟᱵᱚᱱᱟ ᱟᱫᱚ ᱮᱱᱠᱷᱟᱱᱛᱮ ᱡᱮᱢᱚᱱ ᱵᱟᱦᱟ ᱵᱚᱸᱜᱟ ᱯᱩᱡᱟᱹ ᱢᱮᱱᱟᱜ ᱛᱟᱵᱳᱱᱟ ᱛᱟᱨᱯᱚᱨᱮ ᱥᱚᱨᱦᱟᱭ ᱢᱮᱱᱟᱜ ᱛᱟᱵᱳᱱᱟ ᱱᱚᱜ ᱚᱭ ᱡᱮᱴᱟ ᱵᱟᱯᱞᱟ ᱵᱤᱦᱟᱹ ᱟᱫᱳ ᱢᱟᱥᱮ ᱢᱟᱥᱮ ᱢᱟᱛᱚ ᱯᱩᱡᱟᱹ ᱫᱚ ᱢᱮᱱᱟᱜ ᱵᱚᱪᱷᱚᱨ ᱨᱮᱢᱟ ᱯᱚᱨᱚᱵᱽ ᱢᱮᱱᱟᱜ ᱛᱟᱵᱚᱱ ᱮᱱᱠᱷᱟᱡ ᱛᱮ ᱱᱚᱜ ᱚᱭ ᱡᱮᱢᱚᱱ ᱵᱟᱦᱟ ᱵᱚᱸᱜᱟ ᱦᱩᱭᱩᱜ ᱛᱟᱵᱳᱱ ᱵᱟᱦᱟ ᱯᱚᱨᱚᱵᱽ ᱡᱮᱴᱟ ᱩᱱ ᱥᱚᱢᱚᱭ ᱫᱚ ᱟᱹᱛᱩᱨᱮᱱ ᱡᱚᱛᱚ ᱦᱚᱲ ᱡᱟᱣᱨᱟ ᱠᱟᱛᱮᱫ ᱟᱨ ᱟᱞᱮ ᱫᱚ ᱛᱩᱢᱫᱟᱜ ᱴᱟᱢᱟᱠ ᱟᱨ ᱠᱩᱲᱤ ᱦᱚᱯᱚᱱ ᱫᱚ ᱮᱱᱮᱡ ᱥᱮᱨᱮᱧ ᱪᱟᱞᱟᱜ ᱟᱞᱮ ᱦᱟᱱᱮ ᱡᱟᱸᱦᱮᱨ ᱛᱷᱟᱱᱨᱮ ᱡᱟᱸᱦᱮᱨ ᱵᱚᱸᱜᱟ ᱮᱱᱮᱡ ᱤᱫᱤ ᱦᱚᱴᱚ ᱠᱟᱭᱟᱞᱮ ᱮᱱᱠᱷᱟᱱᱛᱮ ᱚᱸᱰᱮ ᱯᱩᱡᱟᱹ ᱠᱚ ᱦᱩᱭ ᱵᱟᱲᱟ ᱠᱟᱛᱮᱫ ᱟᱵᱟᱨ ᱞᱮ ᱦᱮᱡ ᱮᱱᱜᱮ ᱟᱫᱚ ᱦᱮᱡ ᱠᱟᱛᱮᱫ ᱫᱟᱜ ᱠᱚ ᱟᱨᱮᱡ ᱵᱟᱲᱟ ᱢᱟᱹᱪᱤ ᱠᱚ ᱜᱟᱱᱰᱚ ᱨᱮ ᱟᱨᱩᱵ ᱠᱟᱛᱮᱫ ᱵᱟᱦᱟ ᱠᱚᱞᱮ ᱟᱛᱟᱝᱼᱟ ᱞᱚᱴᱟ ᱫᱟᱜ ᱫᱩᱞ ᱠᱟᱛᱮᱜ ᱞᱮ ᱮᱢᱟᱭᱟ ᱟᱨ ᱰᱚᱵᱚᱜ ᱡᱚᱸᱦᱟᱨ ᱞᱮ ᱟᱛᱟᱝ ᱠᱮᱜ ᱜᱮ ᱱᱚᱜ ᱚᱭ ᱡᱮ ᱵᱟᱯᱞᱟ ᱨᱮ ᱮᱱᱮᱡ ᱥᱮᱨᱮᱧ ᱦᱩᱭᱩᱜ ᱠᱩᱲᱤ ᱦᱚᱞᱮ ᱮᱱᱮᱡᱟ ᱠᱚᱲᱟ ᱦᱚᱯᱚᱱ ᱫᱚᱠᱚ ᱥᱚᱜᱚᱭᱟ ᱟᱵᱟᱨ ᱞᱟᱹᱴᱩ ᱯᱚᱨᱚᱵᱽ ᱡᱟᱸᱦᱟ ᱢᱮᱱᱟᱜ ᱛᱟᱵᱚᱱ ᱥᱚᱨᱦᱟᱭᱨᱮ ᱚᱱᱟ ᱦᱚᱸ ᱢᱟᱹᱡᱷᱤ ᱵᱟᱵᱟ ᱴᱷᱮᱱ ᱠᱷᱚᱱ ᱢᱟᱹᱡᱷᱤ ᱛᱷᱟᱱᱨᱮ ᱪᱟᱞᱟᱣ ᱠᱟᱛᱮᱜ ᱫᱟᱜ ᱠᱚ ᱪᱚᱰᱚᱨ ᱵᱟᱲᱟ ᱠᱟᱛᱮᱜ ᱟᱹᱛᱩ ᱨᱮᱱ ᱢᱚᱬᱮ ᱦᱚᱲ ᱜᱳᱞ ᱛᱮ ᱫᱩᱲᱩᱵ ᱟᱹᱪᱩᱨ ᱠᱟᱛᱮᱜ ᱦᱟᱹᱰᱤ ᱠᱚ ᱧᱩᱭᱟ ᱟᱫᱚ ᱡᱟᱜᱮ ᱚᱱᱰᱮ ᱦᱚᱞᱮ ᱨᱟᱹᱥᱠᱟᱹ ᱠᱮᱜ ᱜᱮ ᱪᱮᱫᱟᱜ ᱥᱮ ᱟᱵᱚ ᱫᱚ ᱱᱤᱭᱟᱹ ᱦᱩᱰᱤᱧ ᱜᱤᱫᱽᱨᱟᱹ ᱡᱟᱦᱟᱸᱭ ᱠᱚ ᱧᱮᱞ ᱪᱮᱫ ᱠᱮᱜ ᱚᱱᱟ ᱵᱟᱧᱪᱟᱣ ᱞᱟᱹᱜᱤᱫᱛᱮ ᱜᱤᱫᱽᱨᱟᱹ ᱠᱚᱸᱦᱚ ᱥᱮᱲᱟ ᱜᱮ ᱫᱚᱨᱠᱟᱨᱟ